ᱤᱧ ᱱᱟᱯᱟᱭ ᱪᱤᱛᱟᱹᱨ ᱛᱩᱞᱟᱹᱣ ᱞᱟᱹᱜᱤᱫ ᱛᱮᱦᱚᱸ ᱱᱚᱝᱠᱟᱱ ᱵᱩᱨᱩ ᱦᱟᱨᱟ ᱢᱮᱱ ᱫᱚ ᱡᱷᱟᱨᱱᱟ ᱟᱬᱮ ᱡᱷᱟᱨᱱᱟ ᱟᱬᱮ ᱡᱟᱦᱟᱸ ᱪᱮᱛᱟᱱ ᱠᱷᱚᱱ ᱡᱷᱟᱨᱱᱟ ᱫᱟᱜ ᱞᱤᱸᱜᱤ ᱟᱬᱜᱚᱱᱟ ᱟᱨ ᱚᱱᱟ ᱞᱟᱛᱟᱨᱮ ᱨᱮ ᱟᱦᱟᱨ ᱞᱮᱠᱟ ᱛᱟᱦᱮᱱᱟ ᱚᱠᱟᱛᱮ ᱟᱹᱰᱤ ᱪᱮᱦᱨᱟ ᱫᱷᱤᱨᱤ ᱞᱮᱠᱟᱜᱮ ᱞᱤᱜᱤ ᱟᱬᱜᱚᱱᱟ ᱚᱸᱰᱮ ᱜᱮ ᱯᱷᱳᱴᱳ ᱛᱩᱞᱟᱹᱣ ᱥᱟᱱᱟᱹᱧᱟ ᱢᱮᱱ ᱫᱚ ᱪᱤᱛᱟᱹᱨ ᱛᱩᱞᱟᱹᱣ ᱥᱟᱱᱟᱧᱟ ᱟᱨ ᱚᱱᱟ ᱡᱟᱭᱜᱟ ᱨᱮ ᱡᱚᱛᱚ ᱚᱱᱟ ᱫᱟᱜ ᱧᱩ ᱠᱚ ᱟᱬᱜᱚᱱᱟ ᱪᱮᱬᱮ ᱪᱤᱯᱨᱩᱫ ᱟᱨ ᱠᱤ ᱵᱟᱝ ᱡᱚᱛᱚ ᱜᱮ ᱱᱚᱣᱟ ᱯᱷᱳᱴᱳ ᱛᱮᱠᱚ ᱛᱩᱞᱟᱹᱣ ᱢᱮᱥᱟᱜᱼᱟ ᱢᱮᱱᱫᱚ ᱪᱤᱛᱟᱹᱨᱛᱮ ᱢᱟᱱᱮ ᱪᱤᱛᱟᱹᱨ ᱛᱩᱞᱟᱹᱣ ᱥᱚᱢᱚᱭ ᱠᱚ ᱧᱮᱞ ᱧᱟᱢᱚᱜᱼᱟ ᱟᱨ ᱥᱮᱨᱢᱟ ᱨᱮᱱᱟᱜ ᱱᱚᱝᱠᱟ ᱨᱤᱢᱤᱞ ᱟᱦᱞᱟ ᱦᱚᱸ ᱟᱹᱰᱤ ᱢᱚᱡᱽ ᱜᱮ ᱧᱮᱞᱚᱜᱼᱟ ᱚᱱᱟ ᱦᱚᱸ ᱛᱩᱞᱟᱹᱣ ᱛᱮᱱᱟᱜ ᱟᱨ ᱦᱚᱸ ᱚᱱᱠᱟ ᱜᱮ ᱱᱚᱝᱠᱟᱱ ᱱᱟᱯᱟᱭ ᱱᱟᱯᱟᱭ ᱡᱟᱭᱜᱟ ᱪᱟᱞᱟᱜ ᱟᱹᱧ ᱱᱚᱝᱠᱟ ᱪᱤᱛᱟᱹᱨ ᱛᱩᱞᱟᱹᱣ ᱢᱮᱱᱫᱚ ᱰᱮᱢ ᱟᱬᱮ ᱰᱮᱢ ᱟᱬᱮ ᱱᱚᱛᱮ ᱠᱷᱚᱱ ᱱᱚᱝᱠᱟᱱ ᱪᱤᱛᱟᱹᱨᱮᱢ ᱛᱩᱞᱟᱹᱣᱟ ᱮᱠᱫᱚᱢ ᱦᱟᱸᱰᱮ ᱫᱟᱜ ᱢᱩᱪᱟᱹᱰ ᱦᱟᱹᱵᱤᱡ ᱱᱚᱝᱠᱟ ᱪᱮᱫᱞᱮᱠᱟ ᱛᱩᱞᱟᱹᱣ ᱞᱮᱠᱷᱟᱱ ᱧᱮᱞᱚᱜᱼᱟ ᱮᱠᱫᱚᱢ ᱢᱤᱫ ᱥᱚᱢᱟᱱ ᱜᱮ ᱛᱤᱱᱟᱹᱜ ᱢᱚᱡᱽ ᱧᱮᱞᱚᱜᱼᱟ ᱟᱨ ᱱᱚᱝᱠᱟᱜᱮ ᱰᱮᱢ ᱟᱬᱮ ᱠᱚ ᱠᱚ ᱯᱮᱱᱴᱤᱝ ᱵᱟᱲᱟ ᱠᱟᱜᱼᱟ ᱚᱱᱟᱠᱚ ᱦᱚᱸᱢ ᱛᱩᱞᱟᱹᱣ ᱞᱮᱠᱷᱟᱱ ᱢᱚᱡᱽᱜᱮ ᱧᱮᱞᱚᱜᱼᱟ ᱟᱨ ᱡᱚᱛᱚ ᱠᱷᱚᱱ ᱟᱹᱰᱤ ᱵᱮᱥ ᱡᱟᱭᱜᱟ ᱢᱮᱱᱫᱚ ᱜᱟᱨᱰᱮᱱ ᱵᱟᱦᱟ ᱵᱟᱜᱟᱱ ᱵᱟᱦᱟ ᱵᱟᱜᱟᱱ ᱨᱮᱫᱚ ᱟᱹᱰᱤ ᱢᱚᱡᱽ ᱟᱢ ᱡᱟᱦᱟᱸ ᱞᱮᱠᱟᱢ ᱢᱮᱱᱟ ᱚᱱᱠᱟ ᱛᱩᱞᱟᱹᱣ ᱮᱢ ᱫᱟᱲᱮᱭᱟᱜᱼᱟ ᱡᱚᱛᱚᱣᱟᱜ ᱜᱮᱛᱟᱢ ᱧᱮᱞᱚᱜᱼᱟ ᱵᱟᱦᱟ ᱧᱮᱞᱚᱜᱼᱟ ᱫᱟᱜ ᱱᱚᱝᱠᱟ ᱢᱮᱥᱤᱱᱛᱮ ᱢᱮᱱ ᱫᱚ ᱯᱟᱹᱭᱤᱯᱛᱮ ᱱᱚᱝᱠᱟ ᱨᱟᱠᱟᱵᱽᱼᱟ ᱯᱟᱭᱤᱯ ᱛᱮᱜᱮ ᱫᱟᱜ ᱮᱢᱚᱜᱼᱟ ᱵᱟᱦᱟ ᱨᱮ ᱟᱹᱰᱤ ᱪᱮᱦᱨᱟ ᱚᱱᱟᱠᱚᱢ ᱛᱩᱞᱟᱹᱣᱟ ᱛᱤᱱᱟᱹᱜ ᱢᱚᱡᱽ ᱟᱹᱰᱤ ᱢᱚᱡᱽᱜᱮ ᱧᱮᱞᱚᱜᱼᱟ ᱟᱨ ᱦᱚᱸ ᱱᱚᱝᱠᱟ ᱯᱳᱞ ᱠᱚ ᱥᱮᱬᱟ ᱥᱮᱬᱟ ᱯᱳᱞ ᱠᱚᱨᱮ ᱦᱚᱸ ᱟᱹᱰᱤ ᱢᱚᱡᱽᱜᱮ ᱧᱮᱞᱚᱜᱼᱟ ᱛᱩᱞᱟᱹᱣ ᱞᱮᱠᱷᱟᱱ ᱡᱚᱛᱚ ᱠᱷᱚᱱ ᱵᱮᱥ ᱧᱮᱞᱚᱜᱼᱟ ᱱᱚᱛᱮ ᱡᱚᱛᱚ ᱠᱷᱚᱱ ᱤᱧᱟᱹᱜ ᱯᱷᱮᱵᱟᱨᱤᱴ ᱪᱤᱛᱟᱹᱨ ᱛᱩᱞᱟᱹᱣ ᱡᱟᱭᱜᱟ ᱫᱚ ᱜᱟᱨᱰᱮᱱ ᱠᱟᱱᱟ ᱜᱟᱨᱰᱮᱱ ᱢᱮᱱᱫᱚ ᱵᱟᱦᱟ ᱵᱟᱜᱟᱱ